ᱟᱵᱚ ᱥᱚᱢᱟᱡᱽ ᱨᱮ ᱥᱮ ᱡᱚᱛᱚ ᱤᱭᱟᱹ ᱨᱮᱜᱮ ᱡᱟᱦᱟᱸ ᱛᱤᱨᱞᱟᱹ ᱫᱤᱱᱟᱹᱢ ᱦᱤᱞᱳᱜ ᱟᱵᱚ ᱥᱟᱶ ᱥᱮ ᱢᱤᱫ ᱤᱭᱟᱹ ᱨᱮ ᱵᱟᱠᱚ ᱛᱟᱦᱮᱸ ᱫᱟᱲᱮᱭᱟᱜᱼᱟ ᱥᱮ ᱡᱟᱦᱟᱸ ᱞᱮᱠᱟ ᱧᱮᱞᱟᱵᱚᱱ ᱩᱱᱠᱩ ᱫᱚ ᱚᱲᱟᱜ ᱠᱷᱚᱱᱟᱜ ᱵᱟᱵᱚᱱ ᱩᱰᱩᱠ ᱦᱚᱪᱚ ᱟᱠᱚᱣᱟ ᱪᱮ ᱡᱟᱦᱟᱱ ᱡᱤᱱᱤᱥ ᱨᱮᱜᱮ ᱟᱠᱚ ᱤᱭᱟᱹ ᱠᱩᱥᱤ ᱛᱮᱫᱚ ᱯᱟᱲᱦᱟᱣ ᱥᱮ ᱵᱟᱦᱨᱮ ᱨᱮ ᱛᱟᱦᱮᱱ ᱚᱱᱟ ᱦᱚᱸ ᱵᱟᱠᱚ ᱫᱟᱲᱮᱭᱟᱜᱼᱟ ᱡᱟᱦᱟᱸ ᱜᱮ ᱟᱵᱚ ᱫᱟᱵᱟᱣ ᱠᱚᱣᱟ ᱥᱮ ᱟᱵᱚ ᱞᱮᱠᱟ ᱯᱷᱨᱤ ᱤᱭᱟᱹ ᱫᱚ ᱵᱟᱠᱚ ᱛᱟᱦᱮᱸ ᱫᱟᱲᱮᱭᱟᱜᱼᱟ ᱟᱨ ᱵᱟᱹᱲᱛᱤ ᱠᱟᱛᱮᱫ ᱦᱚᱸ ᱵᱚᱱ ᱧᱮᱞᱟ ᱛᱤᱨᱞᱟᱹ ᱦᱚᱯᱚᱱ ᱟᱵᱚᱣᱟᱜ ᱥᱚᱢᱟᱡᱽ ᱨᱮ ᱥᱮ ᱵᱚᱸᱜᱟᱼᱵᱩᱨᱩ ᱥᱮ ᱵᱟᱹᱫᱽ ᱠᱷᱮᱛ ᱨᱮ ᱟᱨ ᱵᱟᱝᱠᱷᱟᱱ ᱠᱟᱹᱢᱤ ᱜᱮ ᱛᱤᱨᱞᱟᱹ ᱦᱚᱯᱚᱱ ᱜᱮ ᱡᱚᱛᱚ ᱠᱟᱹᱢᱤ ᱠᱚ ᱠᱚᱨᱟᱣ ᱛᱟᱵᱚᱱᱟ ᱡᱟᱦᱟᱸ ᱵᱚᱸᱜᱟ ᱴᱷᱟᱶ ᱜᱮᱡ ᱜᱩᱨᱤᱡ ᱥᱮ ᱚᱱᱠᱟᱜᱮ ᱩᱱᱠᱩ ᱤᱫᱤ ᱠᱟᱛᱮᱫ ᱜᱮ ᱟᱵᱚ ᱨᱮᱱ ᱡᱟᱦᱟᱸᱭ ᱜᱤᱫᱽᱨᱟᱹ ᱱᱤᱝᱠᱟᱹᱢᱟᱵᱚᱱ ᱵᱟᱲᱟᱭ ᱜᱮᱭᱟ ᱤᱥᱠᱩᱞ ᱥᱮ ᱢᱟᱥᱴᱟᱨ ᱠᱷᱚᱱᱟᱜ ᱦᱚᱸ ᱡᱚᱛᱚ ᱠᱷᱚᱱᱟᱜ ᱦᱚᱸ ᱢᱟᱲᱟᱝ ᱢᱟᱥᱴᱟᱨ ᱥᱮ ᱢᱟᱪᱮᱫ ᱫᱚ ᱜᱤᱫᱽᱨᱟᱹ ᱜᱮ ᱟᱹᱭᱩ ᱜᱮ ᱟᱭᱳ ᱜᱮ ᱡᱚᱛᱚᱣᱟᱜ ᱧᱮᱞᱛᱮ ᱟᱭᱳᱭ ᱥᱮᱬᱟᱣᱟᱭᱟ ᱥᱮ ᱯᱟᱲᱦᱟᱣ ᱦᱚᱸᱭ ᱯᱟᱲᱦᱟᱣᱮᱭᱟ ᱟᱨ ᱟᱹᱞᱤᱧᱟᱜ ᱩᱭᱦᱟᱹᱨᱛᱮ ᱡᱮ ᱛᱤᱨᱞᱟᱹ ᱦᱚᱯᱚᱱ ᱦᱚᱸ ᱥᱚᱢᱟᱱ ᱚᱫᱷᱤᱠᱟᱨ ᱮᱢᱟ ᱫᱚᱨᱠᱟᱨ ᱡᱟᱦᱟᱸ ᱟᱡ ᱠᱩᱥᱤ ᱯᱟᱲᱦᱟᱜᱼᱟᱭ ᱥᱮ ᱟᱡᱟᱜ ᱡᱟᱦᱟᱱᱟᱜ ᱯᱟᱲᱦᱟᱣ ᱤᱫᱤ ᱠᱟᱛᱮᱫ ᱡᱟᱦᱟᱸ ᱵᱤᱵᱷᱟᱜᱽ ᱨᱮᱜᱮ ᱪᱟᱹᱠᱨᱤ ᱦᱩᱭ ᱫᱟᱲᱮᱭᱟᱜᱼᱟ ᱟᱨ ᱥᱤᱠᱷᱱᱟᱹᱛ ᱦᱚᱸᱭ ᱧᱟᱢᱟ ᱡᱟᱦᱟᱸ ᱟᱜᱟᱢ ᱫᱤᱱ ᱨᱮ ᱟᱵᱚ ᱨᱮᱱ ᱜᱤᱫᱽᱨᱟᱹ ᱠᱚ ᱱᱟᱯᱟᱭ ᱥᱤᱠᱠᱷᱟ ᱠᱚ ᱧᱟᱢᱟ ᱚᱱᱟᱛᱮ ᱟᱵᱚᱣᱟᱜ ᱵᱷᱚᱵᱤᱥᱥᱚᱛ ᱦᱚᱸ ᱟᱹᱰᱤ ᱱᱟᱯᱟᱭᱚᱜᱼᱟ